ᱤᱧᱟᱹᱜ ᱵᱟᱜᱟᱱ ᱨᱮ ᱟᱭᱢᱟ ᱟᱭᱢᱟ ᱫᱟᱨᱮᱧ ᱨᱚᱦᱚᱭ ᱟᱠᱟᱫᱼᱟ ᱡᱟᱦᱟᱸ ᱠᱤ ᱡᱟᱦᱟᱸ ᱰᱷᱮᱨ ᱡᱚᱜᱼᱟ ᱡᱟᱦᱟᱸ ᱡᱚ ᱵᱚᱱ ᱡᱚᱢᱟ ᱡᱟᱦᱟᱸ ᱵᱚᱱ ᱩᱛᱩᱭᱟ ᱭᱟ ᱡᱟᱦᱟᱸ ᱵᱚᱱ ᱟᱵᱚᱵᱚᱱ ᱵᱮᱵᱚᱦᱟᱨ ᱨᱮᱵᱚᱱ ᱟᱹᱜᱩᱭᱟ ᱚᱱᱠᱟᱱᱼᱚᱱᱠᱟᱱ ᱫᱟᱨᱮ ᱡᱟᱦᱟᱸ ᱠᱤ ᱟᱹᱰᱤ ᱯᱨᱚᱠᱟᱨᱟᱜ ᱫᱟᱨᱮ ᱢᱮᱱᱟᱜᱼᱟ ᱟᱨ ᱚᱱᱟ ᱫᱟᱨᱮᱠᱚ ᱡᱚᱠᱷᱚᱱ ᱞᱟᱹᱴᱩᱜᱼᱟ ᱡᱤᱣᱭᱮᱫᱚᱜᱼᱟ ᱟᱫᱚ ᱟᱹᱰᱤ ᱡᱤᱭᱟᱹᱲᱜᱮ ᱧᱮᱞᱚᱜᱼᱟ ᱢᱚᱱᱮ ᱡᱤᱣᱤᱨᱮ ᱠᱷᱩᱵ ᱨᱟᱹᱥᱠᱟᱹ ᱵᱩᱡᱷᱟᱹᱜᱼᱟ ᱫᱟᱨᱮ ᱨᱚᱦᱚᱭ ᱫᱚ ᱡᱚᱠᱷᱚᱱ ᱞᱟᱹᱴᱩᱜᱼᱟ ᱟᱨ ᱡᱚᱭ ᱮᱢᱟ ᱛᱟᱭᱚᱢᱛᱮ ᱟᱹᱰᱤ ᱱᱟᱯᱟᱭ ᱵᱩᱡᱷᱟᱹᱜᱼᱟ ᱡᱚᱛᱚ ᱦᱚᱲᱮᱢ ᱞᱟᱹᱭ ᱫᱟᱲᱮ ᱟᱠᱚᱣᱟ ᱠᱤ ᱱᱚᱣᱟ ᱫᱚ ᱤᱧᱤᱧ ᱨᱚᱦᱚᱭ ᱟᱠᱟᱫᱼᱟ ᱤᱧ ᱜᱤᱫᱽᱨᱟᱹ ᱡᱚᱠᱷᱱᱤᱧ ᱛᱟᱦᱮᱸ ᱞᱮᱱᱟ ᱡᱚᱠᱷᱚᱱ ᱤᱧ ᱦᱩᱰᱤᱧ ᱤᱧ ᱛᱟᱦᱮᱸᱞᱮᱱᱟ ᱤᱧᱟᱹᱜ ᱨᱟᱹᱥᱠᱟᱹ ᱛᱟᱦᱮᱸᱞᱮᱱᱟ ᱱᱚᱣᱟ ᱵᱟᱜᱟᱱ ᱤᱧ ᱵᱮᱱᱟᱣᱟ ᱮᱱᱠᱷᱟᱱ ᱚᱱᱟ ᱟᱫᱷᱟᱨᱛᱮ ᱵᱟᱜᱟᱱᱤᱧ ᱵᱮᱱᱟᱣ ᱠᱮᱫᱼᱟ ᱟᱨ ᱟᱹᱰᱤ ᱞᱟᱹᱴᱩ ᱵᱟᱜᱟᱱ ᱡᱟᱦᱟᱸ ᱠᱤ ᱯᱩᱨᱟᱹ ᱫᱤᱥᱚᱢ ᱦᱚᱲᱠᱚ ᱡᱚᱢᱼᱧᱩ ᱫᱟᱲᱮᱭᱟᱜᱼᱟ ᱚᱱᱟ ᱡᱚ ᱛᱮ ᱟᱨ ᱟᱹᱰᱤ ᱱᱟᱯᱟᱭ ᱵᱩᱡᱷᱟᱹᱜᱼᱟ ᱡᱚᱠᱷᱚᱱ ᱧᱮᱞᱚᱜᱼᱟ ᱭᱟ ᱚᱱᱟ ᱫᱟᱨᱮᱨᱮ ᱩᱢᱩᱞᱚᱜ ᱭᱟ ᱚᱱᱟ ᱫᱟᱨᱮ ᱨᱮᱱᱟᱜ ᱦᱤᱸᱥᱤᱫᱽ ᱦᱟᱣᱟ ᱦᱚᱭᱛᱮ ᱭᱟ ᱯᱷᱤᱨ ᱚᱱᱟ ᱫᱟᱨᱮᱠᱚ ᱡᱟᱦᱟᱸᱭ ᱠᱚ ᱞᱟᱹᱭᱟ ᱵᱟᱝᱟ ᱱᱚᱣᱟ ᱫᱚ ᱩᱱᱤ ᱨᱚᱦᱚᱭ ᱟᱠᱟᱫᱼᱟᱭ ᱟᱹᱰᱤ ᱨᱟᱹᱥᱠᱟᱹ ᱵᱩᱡᱷᱟᱹᱜᱼᱟ ᱚᱱᱟᱛᱮ ᱤᱧᱟᱹᱜ ᱫᱟᱨᱮ ᱤᱧᱟᱹᱜ ᱡᱤᱣᱤ

ᱛᱮ ᱫᱟᱨᱮ ᱦᱚᱸ ᱵᱟᱧᱪᱟᱣ ᱫᱚᱦᱚᱠᱟᱜ ᱟᱹᱧ ᱤᱧᱟᱹᱜ ᱵᱟᱜᱟᱱ ᱨᱮᱱᱟᱜ ᱫᱟᱨᱮᱦᱚᱸ ᱟᱹᱰᱤ ᱟᱭᱢᱟ ᱞᱮᱠᱟᱱ ᱦᱚᱲᱠᱚ ᱦᱤᱡᱩᱜᱼᱟ ᱡᱚ ᱠᱚ ᱡᱚᱢᱟ ᱟᱨ ᱠᱚ ᱨᱩᱣᱟᱹᱲᱟ ᱤᱧ ᱟᱹᱰᱤ ᱵᱷᱟᱹᱜᱮᱧ ᱵᱩᱡᱷᱟᱹᱣᱟ